ᱦᱮᱞᱳ ᱦᱮᱞᱳ ᱦᱮᱸ ᱡᱚᱸᱦᱟᱨ ᱜᱮ ᱚᱠᱟ ᱠᱷᱚᱱᱮᱢ ᱢᱮᱱᱮᱫ ᱠᱟᱱᱟ ᱦᱚᱸ ᱤᱧ ᱱᱚᱛᱮ ᱥᱩᱥᱟᱹᱨᱤᱭᱟᱹᱧ ᱢᱮᱱᱮᱫᱼᱟ ᱟᱪᱪᱷᱟ ᱟᱯᱮ ᱥᱮᱫ ᱡᱟᱦᱟᱸ ᱡᱟᱦᱟᱱᱟᱜ ᱯᱚᱨᱚᱵᱽ ᱨᱮᱥᱮ ᱡᱟᱦᱟᱱᱟᱜ ᱥᱚᱨᱦᱟᱭ ᱠᱚᱨᱮᱫ ᱫᱚ ᱠᱤᱪᱨᱤᱡ ᱠᱚᱫᱚ ᱪᱮᱫ ᱞᱮᱠᱟ ᱠᱚ ᱦᱚᱨᱚᱜᱽᱼᱟ ᱦᱮᱸ ᱦᱮᱸ ᱚᱱᱠᱟᱱ ᱦᱮᱸ ᱟᱵᱚ ᱥᱟᱱᱛᱟᱲ ᱦᱚᱯᱚᱱᱟᱜ ᱫᱚ ᱚᱱᱟ ᱚᱱᱟ ᱯᱟᱹᱧᱪᱤ ᱠᱟᱱ ᱜᱮᱭᱟ ᱞᱩᱝᱜᱤ ᱯᱟᱹᱧᱪᱤ ᱟᱵᱚ ᱥᱟᱱᱛᱟᱲ ᱦᱚᱯᱚᱱᱟᱜ ᱦᱚᱨᱚᱜ ᱫᱚ ᱜᱟᱱᱚᱜᱼᱟ ᱦᱮᱸ ᱚᱱᱟ ᱠᱚᱜᱮ ᱡᱟᱹᱥᱛᱤ ᱫᱚ ᱟᱵᱚ ᱦᱚᱲ ᱦᱚᱱᱟᱜ ᱫᱚ ᱞᱩᱱᱜᱤ ᱯᱟᱹᱱᱪᱤ ᱜᱮ ᱦᱚᱨᱚᱜ ᱫᱚ ᱜᱟᱱᱚᱜᱼᱟ ᱟᱨ ᱡᱟᱦᱟᱸ ᱠᱤᱪᱷᱩ ᱟᱵᱚ ᱯᱚᱨᱚᱵᱽ ᱨᱮ ᱥᱚᱨᱦᱟᱭ ᱨᱮᱫᱚ ᱤᱱᱟᱹ ᱠᱚᱜᱮ ᱦᱚᱨᱚᱜ ᱦᱚᱸ ᱢᱚᱡᱽ ᱧᱮᱞᱟᱵᱚ ᱦᱚᱲ ᱦᱚᱱᱟᱜ ᱫᱚ ᱚᱱᱟ ᱫᱚ ᱥᱟᱢᱟᱡᱤᱠ ᱞᱮᱠᱟᱛᱮ ᱵᱚᱞᱮ ᱢᱮᱱᱟᱜᱼᱟ ᱦᱮᱸ ᱦᱮᱸ ᱟᱫᱚ ᱦᱮᱸ ᱦᱮᱸ ᱟᱨ ᱟᱯᱮ ᱥᱮᱫ ᱫᱚ ᱡᱟᱦᱟᱸ ᱫᱚ ᱚᱠᱟ ᱫᱷᱚᱨᱚᱢ ᱠᱚᱫᱚ ᱢᱟᱱᱮ ᱢᱚᱡᱽ ᱫᱷᱟᱨᱟ ᱜᱮ ᱟᱯᱮ ᱥᱮᱫ ᱫᱚ ᱡᱟᱦᱟᱱᱟᱜ ᱦᱩᱭᱩᱜ ᱫᱚ ᱦᱮᱸ ᱦᱮᱸ ᱟᱞᱮ ᱥᱮᱫ ᱦᱚᱸ ᱚᱱᱠᱟ ᱢᱚᱡᱽ ᱪᱟᱞᱟᱜ ᱟᱞᱮ ᱟᱨ ᱦᱚᱸ ᱚᱱᱠᱟ ᱜᱮ ᱞᱟᱦᱟ ᱥᱮᱫ ᱢᱚᱡᱽ ᱪᱟᱞᱟᱜ ᱨᱮᱱᱟᱜ ᱜᱮ ᱢᱚᱡᱚᱜᱼᱟ ᱦᱮᱸ ᱢᱟ ᱛᱚ ᱡᱚᱸᱦᱟᱨ ᱜᱮ ᱟᱨ ᱦᱚᱸ ᱛᱟᱭᱚᱢ ᱛᱮᱞᱟᱝ ᱨᱚᱯᱚᱲᱟ ᱦᱟᱸᱜ